ᱟᱢ ᱡᱚᱠᱷᱚᱱᱮᱢ ᱯᱟᱭᱨᱟᱜ ᱠᱟᱱᱟ ᱡᱟᱸᱦᱟ ᱨᱮᱜᱮ ᱜᱟᱹᱰᱭᱟᱹ ᱠᱤᱢᱵᱟ ᱠᱮᱱᱮᱞ ᱵᱟ ᱞᱟᱹᱴᱩ ᱫᱟᱜ ᱡᱟᱸᱦᱟᱨᱮ ᱟᱢᱜᱮᱢ ᱯᱟᱭᱨᱟᱜ ᱠᱟᱱᱟ ᱡᱚᱠᱷᱚᱱ ᱯᱨᱚᱛᱷᱚᱢ ᱜᱮᱢ ᱯᱟᱭᱨᱟᱜ ᱠᱟᱱᱟ ᱛᱚᱠᱷᱚᱱ ᱫᱚ ᱵᱷᱟᱣᱟ ᱡᱮ ᱤᱧ ᱫᱟᱲᱮᱭᱟᱜ ᱟᱹᱧ ᱥᱮ ᱵᱟᱹᱧ ᱫᱟᱲᱮᱭᱟᱜᱼᱟ ᱢᱟᱱᱮ ᱤᱧ ᱡᱮ ᱵᱚᱛᱚᱨ ᱞᱮᱠᱷᱟᱱ ᱵᱟᱝ ᱦᱩᱭᱩᱜᱼᱟ ᱵᱚᱛᱚᱨ ᱠᱟᱛᱮᱢ ᱛᱟᱭᱚᱢᱚᱜᱼᱟ ᱥᱮᱨᱚᱠᱚᱢ ᱫᱚ ᱠᱳᱱᱳ ᱫᱤᱱᱦᱚᱸ ᱯᱟᱭᱨᱟᱜ ᱫᱚᱵᱟᱢ ᱫᱟᱲᱮᱭᱟᱜᱼᱟ ᱯᱟᱭᱨᱟ ᱦᱚᱸ ᱵᱟᱝ ᱫᱟᱜ ᱨᱮᱦᱚᱸ ᱵᱟᱢ ᱯᱷᱮᱰ ᱫᱟᱲᱮᱭᱟᱜᱼᱟ ᱵᱚᱛᱚᱨᱚᱜ ᱟᱢ ᱛᱚ ᱟᱢ ᱯᱨᱚᱛᱷᱚᱢ ᱪᱮᱥᱴᱟᱭᱟᱢ ᱡᱮ ᱤᱧ ᱯᱨᱚᱛᱷᱚᱢ ᱢᱚᱱᱮᱭᱟ ᱫᱟᱲᱮᱭᱟᱜ ᱜᱤᱭᱟᱹᱧ ᱡᱮ ᱵᱟᱝ ᱯᱨᱚᱛᱷᱚᱢ ᱨᱮ ᱟᱥᱛᱮ ᱟᱥᱛᱮ ᱤᱧ ᱠᱟᱴᱟᱧ ᱯᱷᱮᱰ ᱟᱹᱧ ᱛᱟᱨᱯᱚᱨ ᱟᱥᱛᱮ ᱟᱥᱛᱮ ᱡᱮᱢᱚᱱ ᱠᱚ ᱯᱟᱭᱨᱟᱜ ᱥᱮᱨᱚᱠᱚᱢ ᱡᱮᱱᱳ ᱯᱟᱭᱨᱟ ᱦᱩᱭᱩᱜ ᱛᱟᱨᱯᱚᱨ ᱢᱚᱱᱮᱭᱟᱢ ᱡᱮ ᱵᱮᱥᱤ ᱡᱚᱫᱤ ᱵᱟᱢ ᱪᱟᱞᱟᱣ ᱫᱟᱲᱮᱭᱟᱜ ᱠᱷᱟᱱ ᱟᱞᱚᱢ ᱪᱟᱞᱟᱜᱼᱟ ᱠᱟᱪᱷᱟ ᱠᱟᱪᱷᱤ ᱠᱟᱹᱴᱤᱡ ᱪᱟᱞᱟᱣ ᱠᱟᱛᱮᱜ ᱜᱮ ᱟᱵᱟᱨᱮᱢ ᱨᱩᱣᱟᱹᱲ ᱦᱤᱡᱩᱜᱼᱟ ᱟᱵᱟᱨ ᱡᱚᱠᱷᱚᱱ ᱯᱨᱚᱛᱷᱚᱢ ᱨᱮᱜᱮ ᱩᱱᱟᱹᱜ ᱥᱟᱹᱜᱤᱧ ᱫᱚ ᱪᱟᱞᱟᱣ ᱩᱪᱤᱛ ᱫᱚ ᱵᱟᱝ ᱯᱨᱚᱛᱷᱚᱢ ᱮᱢ ᱯᱟᱭᱨᱟᱜ ᱠᱟᱱᱟ ᱮᱨᱯᱚᱨ ᱯᱟᱭᱨᱟ ᱠᱟᱛᱮᱫ ᱟᱢ ᱪᱮᱠᱟᱢ ᱵᱩᱡᱷᱟᱣᱟ ᱡᱮ ᱟᱢ ᱪᱮᱫ ᱞᱟᱠᱟ ᱠᱟᱛᱮᱢ ᱵᱩᱡᱷᱟᱹᱣᱟ ᱚᱱᱠᱟᱜᱮᱢ ᱯᱟᱭᱨᱟᱜᱼᱟ ᱟᱢ ᱡᱮ ᱯᱨᱚᱛᱷᱚᱢ ᱡᱮ ᱯᱟᱭᱨᱟᱜᱼᱟ ᱯᱨᱚᱛᱷᱚᱢ ᱢᱚᱱᱮ ᱠᱮᱫᱟ ᱡᱮ ᱯᱟᱭᱨᱟᱜᱼᱟ ᱠᱤᱱᱛᱩ ᱯᱨᱚᱛᱷᱚᱢ ᱞᱟᱹᱭ ᱠᱟᱛᱮᱜ ᱫᱚ ᱵᱟᱢ ᱯᱟᱭᱨᱟᱜᱼᱟ ᱡᱮ ᱤᱧ ᱛᱟᱞᱟ ᱫᱟᱜ ᱥᱮᱱᱤᱧ ᱪᱟᱞᱟᱣ ᱫᱟᱲᱮᱭᱟᱜᱼᱟ ᱛᱟᱣ ᱦᱚᱸᱵᱟᱝ ᱦᱩᱭᱩᱜᱼᱟ ᱛᱟᱣ ᱠᱤᱱᱛᱩ ᱯᱨᱚᱛᱷᱚᱢ ᱨᱮ ᱡᱮᱴᱟ ᱦᱩᱭᱩᱜᱼᱟ ᱟᱢ ᱯᱟᱭᱨᱟᱜᱼᱟ ᱯᱨᱚᱛᱷᱚᱢ ᱪᱮᱥᱴᱟᱭᱟ ᱡᱮ ᱠᱟᱹᱴᱤᱡ ᱪᱟᱞᱟᱝ ᱪᱟᱞᱟᱜᱼᱟ ᱮᱭ ᱨᱚᱠᱚᱢ ᱡᱚᱫᱤᱢ ᱠᱚᱨᱟᱣ ᱠ ᱷᱟᱡ ᱛᱟᱦᱞᱮ ᱟᱨ ᱢᱟᱱᱮ ᱚᱠᱚᱭ ᱪᱮᱫ ᱮᱢ ᱢᱮᱛᱟᱢ ᱠᱟᱱᱟ ᱞᱟᱹᱭ ᱨᱮᱱᱟ ᱢᱟᱱᱮ ᱟᱸᱡᱚᱢ ᱨᱮᱱᱟᱜ ᱫᱚᱨᱠᱟᱨᱼᱟ ᱱᱤᱡᱮ ᱡᱟᱸᱦᱟ ᱞᱮᱠᱟᱢ ᱵᱩᱡᱟ ᱟᱨ ᱡᱟᱸᱦᱟᱴᱟᱜ ᱞᱟᱹᱴᱩ ᱦᱚᱲ ᱢᱟᱱᱮ ᱡᱟᱸᱦᱟᱴᱟᱜ ᱢᱟᱱᱮ ᱡᱟᱸᱦᱟᱴᱟᱜ ᱛᱮ ᱵᱟᱝ ᱠᱷᱚᱛᱤᱜ ᱛᱟᱢ ᱢᱟᱱᱮ ᱥᱮᱨᱚᱢ ᱮᱨᱚᱠᱢ ᱮᱢ ᱠᱚᱨᱟᱣᱟ ᱟᱨ ᱯᱟᱭᱨᱟᱜ ᱛᱚ ᱫᱟᱜ ᱛᱚ ᱢᱚᱸᱡ ᱛᱮᱜᱮ ᱯᱟᱭᱨᱟᱜ ᱦᱩᱭᱩᱜ ᱛᱟᱢᱟ ᱟᱨ ᱡᱚᱛᱚ ᱥᱮᱱ ᱧᱮᱞ ᱠᱟᱛᱮᱜ ᱟᱹᱰᱤ ᱥᱚᱪᱮᱛᱚᱱ ᱵᱷᱟᱵᱮᱛᱮ ᱚᱱᱠᱟ ᱠᱟᱛᱮᱫ ᱯᱟᱭᱨᱟ ᱵᱟᱝ ᱦᱩᱭᱩᱜ ᱠᱟᱱᱟ